ᱤᱧ ᱫᱚ ᱧᱤᱫᱟᱹ ᱵᱮᱞᱟ ᱜᱮ ᱠᱚᱭᱚᱜ ᱥᱟᱱᱟᱧᱟ ᱥᱮᱨᱢᱟ ᱛᱮᱫᱚ ᱡᱩᱞᱩᱜ ᱟᱠᱚ ᱤᱯᱤᱞ ᱟᱹᱰᱤ ᱢᱚᱡᱽ ᱠᱚ ᱧᱮᱞᱚᱜᱼᱟ ᱪᱮᱫᱟᱜ ᱥᱮ ᱥᱮᱨᱢᱟ ᱨᱮᱫᱚ ᱠᱚ ᱵᱮᱱᱟᱣ ᱠᱟᱫ ᱞᱮᱠᱟ ᱠᱚ ᱧᱮᱞᱚᱜᱼᱟ ᱡᱚᱠᱷᱚᱱ ᱵᱟᱦᱟ ᱠᱚ ᱨᱚᱦᱚᱭ ᱠᱟᱜ ᱞᱮᱠᱟ ᱡᱩᱞᱩᱜ ᱟᱠᱚ ᱟᱹᱰᱤ ᱢᱚᱡᱽ ᱠᱚ ᱧᱮᱞᱚᱜᱼᱟ ᱥᱮ ᱪᱟᱸᱫᱚ ᱦᱚᱸᱭ ᱨᱟᱠᱟᱵ ᱠᱚᱜᱼᱟᱭ ᱜᱳᱞ ᱜᱮ ᱟᱹᱰᱤ ᱢᱚᱡᱮ ᱡᱩᱞᱩᱜᱼᱟ ᱥᱮ ᱚᱠᱟ ᱫᱚ ᱫᱟᱛᱚᱨᱚᱢ ᱞᱮᱠᱟᱭ ᱨᱟᱠᱟᱵ ᱠᱚᱜᱼᱟᱭ ᱟᱹᱰᱤ ᱢᱚᱡᱮ ᱧᱮᱞᱚᱜᱼᱟ ᱟᱨ ᱤᱯᱤᱞ ᱦᱚᱸ ᱟᱹᱰᱤ ᱵᱟᱦᱟ ᱵᱟᱜᱟᱱ ᱞᱮᱠᱟ ᱠᱚ ᱧᱮᱞᱚᱜᱼᱟ ᱡᱚᱠᱷᱚᱱ ᱠᱚᱭᱚᱜ ᱞᱮᱠᱷᱟᱡ ᱮᱢ ᱢᱮᱫ ᱦᱚᱸ ᱵᱟᱝ ᱡᱷᱟᱞᱠᱟᱜ ᱛᱟᱢᱟ ᱧᱤᱫᱟᱹ ᱵᱮᱲᱟ ᱫᱚ ᱟᱨ ᱥᱤᱧ ᱵᱮᱲᱟ ᱫᱚᱢ ᱠᱚᱭᱚᱜ ᱞᱮᱠᱷᱟᱡ ᱫᱚᱢ ᱪᱟᱸᱫᱚ ᱨᱟᱛ ᱛᱮ ᱵᱟᱢ ᱠᱚᱭᱚᱜ ᱫᱟᱲᱮᱭᱟᱜᱼᱟ ᱥᱮᱨᱢᱟ ᱦᱚᱸ ᱟᱨ ᱧᱤᱫᱟᱹ ᱵᱮᱲᱟ ᱫᱚ ᱵᱟᱝ ᱡᱷᱟᱞᱠᱟᱜ ᱛᱟᱢᱟ ᱢᱮᱫ ᱦᱚᱸ ᱟᱹᱰᱤ ᱢᱚᱡᱮᱢ ᱧᱮᱞ ᱠᱚᱣᱟ ᱤᱯᱤᱞ ᱦᱚᱸ ᱥᱮ ᱪᱟᱸᱫᱚ ᱦᱚᱸ ᱟᱹᱰᱤ ᱢᱚᱡᱽ ᱜᱮᱢ ᱧᱮᱞᱮᱭᱟ ᱚᱱᱟᱛᱮ ᱧᱤᱫᱟᱹ ᱵᱮᱲᱟ ᱜᱮ ᱥᱮᱨᱢᱟ ᱠᱚᱫᱚ ᱟᱹᱰᱤ ᱢᱚᱡᱽ ᱜᱮᱧ ᱧᱮᱞᱟ ᱚᱱᱟᱛᱮ ᱧᱤᱫᱟᱹ ᱜᱮᱧ ᱠᱚᱭᱚᱜ ᱵᱟᱲᱟᱭᱟ ᱟᱨ ᱤᱯᱤᱞ ᱦᱚᱸ ᱟᱹᱰᱤ ᱢᱚᱡᱤᱧ ᱧᱮᱞ ᱠᱚᱛᱮ ᱧᱤᱫᱟᱹ ᱵᱮᱲᱟ ᱫᱚ ᱠᱟᱡᱟᱠᱤᱧ ᱧᱮᱞ ᱠᱚᱣᱟ ᱥᱮ ᱟᱨ ᱟᱹᱰᱤ ᱯᱷᱟᱨᱟᱠ ᱯᱷᱟᱨᱟᱠ ᱠᱚ ᱧᱮᱞᱚᱜ ᱛᱮ ᱥᱮ ᱪᱮᱫᱞᱮᱠᱟ ᱢᱮᱱᱟᱜ ᱠᱚᱛᱮ ᱵᱚᱞᱮ ᱟᱹᱰᱤ ᱢᱚᱡᱽ ᱠᱚ ᱧᱮᱞᱚᱜᱼᱟ ᱵᱟᱦᱟ ᱵᱟᱜᱟᱱ ᱞᱮᱠᱟ